ᱫᱩᱨᱤᱵᱽ ᱠᱚ ᱵᱟᱝ ᱧᱟᱢ ᱠᱷᱚᱨᱚᱪ ᱚᱱᱟ ᱛᱤᱠᱪᱷᱟ ᱛᱮ ᱡᱮᱞᱮᱧ ᱞᱟᱭᱤᱱ ᱞᱮᱠᱟᱱᱟᱜ ᱡᱟᱦᱟᱸ ᱦᱟᱥᱯᱟᱛᱟᱞ ᱠᱚᱨᱮᱫ ᱧᱟᱢ ᱪᱮᱫᱟᱜ ᱵᱟᱝ ᱵᱟᱲᱤᱡ ᱵᱩᱡᱩᱱ ᱦᱩᱭ ᱠᱟᱱᱟ ᱚᱱᱟ ᱫᱚ ᱱᱤᱡᱮ ᱴᱷᱮᱱ ᱜᱮ ᱜᱚᱲᱟ ᱡᱟᱦᱟᱸ ᱪᱟᱞᱟᱣ ᱠᱟᱛᱮᱫ ᱱᱤᱡᱮᱜᱮ ᱵᱩᱡᱽ ᱡᱚᱱᱚᱜ ᱦᱩᱭᱩᱜᱼᱟ